ᱱᱚᱣᱟ ᱯᱚᱥᱪᱷᱤᱢ ᱵᱟᱝᱞᱟ ᱯᱚᱱᱚᱛ ᱨᱮ ᱟᱭᱢᱟ ᱡᱟᱹᱛᱤ ᱟᱭᱢᱟ ᱯᱟᱹᱨᱥᱤᱛᱮ ᱨᱚᱨᱚᱲᱟᱱ ᱢᱟᱹᱱᱢᱤ ᱠᱚ ᱢᱮᱱᱟᱜ ᱟᱠᱟᱫ ᱠᱚᱣᱟ ᱩᱱᱠᱩ ᱢᱩᱫᱽᱨᱮ ᱢᱤᱫᱴᱟᱝ ᱥᱚᱨᱮᱥ ᱟᱱ ᱡᱟᱹᱛᱤ ᱫᱚᱠᱚ ᱦᱩᱭᱩᱜ ᱠᱟᱱᱟ ᱥᱟᱱᱛᱟᱲ ᱟᱨ ᱩᱱᱠᱩᱣᱟᱜ ᱜᱚᱼᱯᱟᱹᱨᱥᱤ ᱥᱮ ᱫᱩᱞᱟᱹᱲ ᱯᱟᱹᱨᱥᱤ ᱫᱚ ᱦᱩᱭᱩᱜ ᱠᱟᱱᱟ ᱥᱟᱱᱛᱟᱲᱤ ᱚᱱᱟ ᱥᱟᱱᱛᱟᱲᱤ ᱯᱟᱹᱨᱥᱤ ᱫᱚ ᱵᱷᱟᱨᱚᱛ ᱫᱤᱥᱚᱢ ᱨᱮᱭᱟᱜ ᱟᱹᱰᱤ ᱢᱟᱨᱟᱝ ᱩᱯᱨᱩᱢ ᱮ ᱫᱚᱦᱚ ᱟᱠᱟᱫᱟ ᱱᱚᱣᱟ ᱥᱟᱱᱛᱟᱲᱤ ᱯᱟᱹᱨᱥᱤ ᱫᱚ ᱮᱴᱟᱜ ᱯᱟᱹᱨᱥᱤ ᱠᱷᱚᱱ ᱟᱹᱰᱤᱜᱮ ᱠᱮᱴᱮᱡᱟ ᱟᱨ ᱠᱤᱥᱟᱹᱬᱟ ᱡᱮ ᱚᱠᱟᱞᱮᱠᱟ ᱚᱱᱟ ᱫᱚ ᱱᱚᱣᱟ ᱯᱟᱹᱨᱥᱤᱛᱮ ᱨᱚᱲ ᱞᱮᱠᱷᱟᱱ ᱜᱮ ᱵᱟᱰᱟᱭ ᱧᱟᱢᱚᱜᱼᱟ ᱛᱤᱱᱟᱹᱜ ᱥᱤᱵᱤᱞ ᱛᱤᱱᱟᱹᱜ ᱜᱟᱵᱮ ᱢᱮᱱᱟᱜ ᱟᱠᱟᱫᱟ ᱨᱟᱥᱛᱟᱨᱮ ᱥᱮ ᱦᱚᱨ ᱨᱮ ᱵᱤᱨ ᱨᱮ ᱵᱟᱝ ᱩᱯᱨᱩᱢ ᱢᱟᱱ ᱦᱚᱲ ᱥᱟᱞᱟᱜ ᱧᱟᱯᱟᱢ ᱨᱚᱯᱚᱲ ᱨᱮᱫᱚ ᱱᱚᱝᱠᱟ ᱠᱚ ᱦᱚᱯᱚᱦᱚᱜᱼᱟ ᱚᱱᱮ ᱢᱟᱨᱟᱝ ᱠᱚ ᱠᱷᱟᱱ ᱫᱚ ᱯᱮᱲᱟ ᱫᱟᱫᱟ ᱥᱮ ᱚᱱᱟ ᱠᱷᱚᱱ ᱦᱚᱸ ᱵᱚᱭᱚᱥᱟᱱ ᱠᱚᱫᱚ ᱯᱮᱲᱟ ᱵᱟᱵᱟ ᱟᱨ ᱠᱩᱲᱤ ᱡᱟᱱᱟᱝ ᱨᱮᱱ ᱫᱚ ᱯᱮᱲᱟ ᱫᱟᱹᱭ ᱚᱱᱟ ᱠᱷᱚᱱ ᱦᱚᱸ ᱵᱚᱭᱮᱥᱟᱱ ᱠᱚᱫᱚ ᱯᱮᱲᱟ ᱟᱭᱳ ᱟᱨ ᱥᱚᱢᱟᱱ ᱩᱢᱮᱨᱟᱱ ᱠᱷᱟᱱ ᱫᱚ ᱯᱮᱲᱟ ᱵᱚᱭᱦᱟ ᱥᱮ ᱦᱩᱰᱤᱧ ᱩᱢᱮᱨᱟᱱ ᱠᱷᱟᱱ ᱫᱚ ᱯᱮᱲᱟ ᱢᱟᱹᱭ ᱥᱮ ᱯᱮᱲᱟ ᱵᱚᱭᱦᱟ ᱢᱮᱱ ᱛᱮᱠᱚ ᱦᱚᱯᱚᱦᱚᱜᱼᱟ ᱟᱨ ᱦᱚᱸ ᱧᱮᱞ ᱧᱟᱢᱚᱜᱼᱟ ᱵᱟᱯᱞᱟ ᱥᱟᱹᱜᱟᱹᱭ ᱨᱮ ᱡᱮᱞᱮᱠᱟ ᱦᱟᱱᱦᱟᱨ ᱦᱚᱸᱧᱦᱟᱨ ᱵᱟᱦᱚᱧᱦᱟᱨ ᱟᱡᱷᱱᱟᱨ ᱡᱟᱶᱟᱭ ᱜᱚᱝᱠᱮ ᱵᱚᱠᱚᱛ ᱵᱟᱹᱦᱩ ᱢᱤᱥᱨᱟ ᱡᱟᱶᱟᱭ ᱦᱚᱯᱚᱱ ᱮᱨᱟ ᱡᱟᱶᱟᱭ ᱱᱩᱠᱩ ᱠᱚᱫᱚ ᱱᱩᱠᱩ ᱠᱚᱫᱚ ᱵᱮᱱ ᱟᱛᱮᱜ ᱠᱚ ᱨᱚᱲ ᱟᱠᱚᱣᱟ ᱢᱮᱱ ᱫᱚ ᱨᱚᱱᱚᱲ ᱞᱮᱠᱟ ᱛᱮᱫᱚ ᱵᱟᱨ ᱜᱚᱴᱟᱝ ᱛᱮᱠᱚ ᱨᱚᱲᱟ ᱟᱨᱦᱚᱸ ᱵᱟᱞᱟᱭᱟ ᱥᱟᱹᱜᱟᱹᱭ ᱨᱮᱫᱚ ᱱᱚᱝᱠᱟᱱ ᱨᱚᱲ ᱧᱮᱞ ᱧᱟᱢᱚᱜᱼᱟ ᱡᱟᱦᱟᱸ ᱠᱚ ᱮᱴᱟᱜ ᱯᱟᱹᱨᱥᱤ ᱫᱚ ᱵᱟᱝ ᱧᱮᱞ ᱧᱟᱢᱚᱜᱼᱟ ᱡᱮᱞᱮᱠᱟ ᱥᱟᱱᱛᱟᱲ ᱠᱚ ᱡᱚᱠᱷᱚᱱ ᱵᱟᱞᱟᱭᱟ ᱠᱚ ᱧᱟᱯᱟᱢᱟ ᱨᱚᱯᱚᱲᱟ ᱩᱱ ᱫᱚ ᱵᱚᱱ ᱟᱛᱮᱜ ᱠᱚ ᱦᱚᱦᱚ ᱡᱚᱝᱼᱟ ᱟᱨ ᱥᱟᱸᱜᱟᱛᱮᱭᱟ ᱥᱟᱹᱜᱟᱹᱭ ᱨᱮᱫᱚ ᱦᱳ ᱟᱛᱮᱜ ᱠᱚ ᱦᱚᱦᱚ ᱡᱚᱝᱼᱟ ᱡᱮᱞᱮᱠᱟ ᱛᱮᱭᱟᱝ ᱦᱳ ᱥᱟᱸᱜᱟᱛ ᱦᱳ ᱥᱮ ᱦᱤᱞᱤ ᱦᱳ ᱱᱚᱝᱠᱟᱱ ᱨᱚᱲ ᱠᱷᱟᱹᱛᱤᱨ ᱛᱮ ᱥᱟᱱᱛᱟᱲᱤ ᱯᱟᱹᱨᱥᱤ ᱫᱚ ᱱᱚᱣᱟ ᱯᱚᱱᱚᱛ ᱨᱮᱭᱟᱜ ᱮᱱᱮᱢ ᱫᱚ ᱟᱹᱰᱤ ᱪᱮᱛᱟᱱ ᱴᱷᱟᱶᱨᱮ ᱫᱚᱦᱚ ᱟᱠᱟᱫᱟ ᱟᱨᱦᱚᱸ ᱱᱚᱣᱟ ᱯᱟᱹᱨᱥᱤᱛᱮ ᱟᱹᱰᱤ ᱥᱚᱨᱮᱥ ᱠᱷᱚᱱ ᱦᱚᱸ ᱥᱚᱨᱮᱥ ᱥᱮᱨᱮᱧ ᱜᱟᱵᱟᱱ ᱟᱠᱟᱱᱟ ᱡᱮᱞᱮᱠᱟ ᱫᱚᱝ ᱥᱮᱨᱮᱧ ᱞᱟᱜᱽᱲᱮ ᱥᱮᱨᱮᱧ ᱯᱟᱛᱟ ᱥᱮᱨᱮᱧ ᱥᱚᱦᱨᱟᱭ ᱥᱮᱨᱮᱧ ᱫᱟᱸᱥᱟᱭ ᱥᱮᱨᱮᱧ ᱦᱮᱲᱦᱮᱫ ᱥᱮᱨᱮᱧ ᱠᱟᱨᱟᱢ ᱥᱮᱨᱮᱧ ᱰᱟᱱᱴᱟ ᱥᱮᱨᱮᱧ ᱞᱩᱦᱨᱤ ᱥᱮᱨᱮᱧ ᱟᱨᱦᱚᱸ ᱮᱢᱟᱱ ᱥᱮᱨᱮᱧ ᱠᱚ ᱡᱟᱦᱟᱸ ᱥᱮᱨᱮᱧ ᱨᱮᱱᱟᱜ ᱨᱟᱦᱟ ᱨᱟᱹᱲ ᱟᱨ ᱠᱟᱛᱷᱟ ᱫᱚ ᱚᱱᱛᱚᱨ ᱛᱟᱞᱟ ᱠᱷᱚᱱ ᱠᱷᱤᱡᱞᱟᱹᱣ ᱩᱰᱩᱠ ᱟᱠᱟᱱᱟ ᱟᱨ ᱚᱱᱟ ᱥᱮᱨᱮᱧ ᱟᱸᱡᱚᱢ ᱞᱮᱠᱷᱟᱱ ᱥᱟᱱᱟᱢ ᱥᱟᱱᱛᱟᱲᱜᱮ ᱚᱠᱚᱭᱦᱚᱸ ᱛᱷᱤᱨ ᱵᱟᱠᱚ ᱛᱟᱦᱮᱸ ᱫᱟᱲᱮᱭᱟᱜᱼᱟ ᱱᱚᱝᱠᱟᱱ ᱞᱟᱠᱪᱟᱨ ᱠᱷᱟᱹᱛᱤᱨ ᱱᱚᱣᱟ ᱯᱚᱱᱚᱛ ᱨᱮᱭᱟᱜ ᱢᱟᱹᱱ ᱫᱚ ᱥᱟᱱᱛᱟᱲᱤ ᱯᱟᱹᱨᱥᱤ ᱫᱚ ᱟᱹᱰᱤ ᱞᱟᱯᱷᱟᱝ ᱥᱮᱫ ᱜᱮ ᱢᱚᱦᱚᱰᱟ ᱟᱠᱟᱫᱟ ᱥᱮ ᱞᱟᱯᱷᱟᱝ ᱴᱷᱟᱣ ᱮ ᱦᱟᱢᱮᱴ ᱠᱟᱫᱟ